ᱦᱮᱸ ᱦᱮᱸ ᱟᱵᱚ ᱱᱚᱣᱟ ᱥᱟᱱᱛᱟᱲ ᱥᱚᱢᱟᱡᱽ ᱨᱮ ᱡᱟᱦᱟᱸ ᱵᱤᱱᱛᱤ ᱠᱚ ᱢᱮᱱᱟᱜᱼᱟ ᱢᱮᱱᱞᱤ ᱫᱚ ᱟᱵᱚᱣᱟᱜ ᱱᱚᱣᱟ ᱡᱟᱦᱟᱸ ᱡᱚᱢᱥᱤᱢ ᱵᱤᱱᱛᱤ ᱠᱟᱛᱷᱟ ᱵᱚᱱ ᱞᱟᱹᱭᱮᱫ ᱫᱚ ᱱᱚᱣᱟᱜᱮ ᱫᱷᱚᱨᱚᱢ ᱜᱨᱚᱱᱛᱷᱚ ᱠᱟᱱ ᱛᱟᱵᱚᱱᱟ ᱱᱚᱣᱟ ᱡᱚᱢ ᱥᱤᱢ ᱵᱤᱱᱛᱤ ᱵᱮᱲᱦᱟᱭᱛᱮ ᱢᱚᱬᱮ ᱜᱚᱴᱮᱡ ᱵᱤᱱᱛᱤ ᱢᱮᱱᱟᱜᱼᱟ ᱪᱮᱫ ᱡᱮ ᱢᱤᱫᱴᱟᱱ ᱢᱟᱱᱣᱟᱭ ᱡᱟᱱᱟᱢ ᱞᱮᱱᱠᱷᱟᱱ ᱱᱚᱣᱟ ᱢᱚᱧᱪᱚᱯᱩᱨᱤ ᱨᱮ ᱡᱟᱱᱟᱢ ᱞᱮᱱᱠᱷᱟᱱ ᱱᱩᱭ ᱡᱟᱦᱟᱸ ᱚᱱᱟ ᱟᱹᱛᱩ ᱪᱷᱩᱛᱩᱜᱼᱟ ᱚᱱᱟ ᱜᱷᱟᱨᱚᱸᱡᱽ ᱪᱷᱩᱛᱩᱜᱼᱟ ᱚᱱᱟ ᱢᱟᱹᱡᱷᱤ ᱜᱟᱛᱟᱠ ᱪᱷᱩᱛᱩᱜᱼᱟ ᱟᱫᱚ ᱩᱱᱤᱭᱟᱜ ᱪᱷᱩᱛ ᱯᱷᱮᱰᱟᱣ ᱥᱮ ᱱᱟᱨᱛᱟ ᱠᱟᱹᱢᱤ ᱦᱚᱨᱟ ᱠᱟᱹᱢᱤᱛᱮ ᱡᱟᱦᱟᱸ ᱩᱱᱤ ᱜᱤᱫᱽᱨᱟᱹᱣᱟᱜ ᱚᱱᱟ ᱠᱟᱹᱢᱤ ᱵᱚᱱ ᱠᱟᱹᱢᱤᱭᱟ ᱚᱱᱟ ᱜᱮᱠᱚ ᱢᱮᱛᱟᱜ ᱠᱟᱱᱟ ᱪᱷᱩᱛ ᱪᱷᱟᱹᱴᱭᱟᱹᱨ ᱟᱨ ᱱᱩᱭ ᱜᱤᱫᱽᱨᱟᱹ ᱦᱟᱨᱟ ᱵᱩᱨᱩ ᱠᱟᱛᱮᱜ ᱡᱚᱠᱷᱚᱱ ᱛᱤᱨᱤᱭᱟᱭ ᱡᱩᱨᱤᱭᱟᱭ ᱨᱮ ᱞᱮᱜᱽ ᱨᱮᱭ ᱦᱩᱭᱩᱜ ᱟᱭ ᱛᱚᱠᱷᱚᱱ ᱩᱱᱤ ᱡᱚᱠᱷᱚᱱ ᱮᱜ ᱥᱩᱱᱩᱢ ᱥᱟᱥᱟᱝ ᱚᱡᱚᱜ ᱠᱟᱛᱮᱜ ᱱᱟᱣᱟ ᱵᱟᱹᱦᱩ ᱟᱹᱜᱩᱣᱟᱭ ᱨᱮ ᱡᱟᱦᱟᱸ ᱠᱟᱹᱢᱤ ᱦᱚᱨᱟ ᱵᱚᱱ ᱠᱟᱹᱢᱤᱭᱟ ᱢᱟᱹᱱᱢᱤ ᱯᱚᱝᱲᱟ ᱥᱤᱨᱡᱚᱱ ᱨᱮᱭᱟᱜ ᱠᱟᱹᱢᱤ ᱦᱚᱨᱟ ᱨᱮ ᱩᱱᱤ ᱵᱚᱱ ᱞᱟᱜᱟᱛ ᱮᱭᱟ ᱩᱱ ᱥᱚᱢᱚᱭ ᱫᱚ ᱚᱱᱟ ᱵᱟᱯᱞᱟ ᱟᱨ ᱵᱟᱯᱞᱟ ᱛᱟᱞᱟ ᱛᱮᱜᱮ ᱢᱟᱹᱱᱢᱤ ᱠᱚ ᱥᱤᱨᱡᱚᱱᱚᱜ ᱛᱟᱵᱚᱱᱟ ᱟᱨ ᱚᱱᱟ ᱥᱤᱨᱡᱚᱱ ᱠᱟᱹᱢᱤ ᱦᱚᱨᱟ ᱵᱤᱱᱛᱤ ᱛᱟᱞᱟᱛᱮ ᱡᱟᱦᱟᱸ ᱢᱮᱱᱟᱜ ᱚᱱᱟ ᱫᱚ ᱦᱩᱭᱩᱜ ᱠᱟᱱᱟ ᱵᱟᱯᱞᱟ ᱵᱤᱱᱛᱤ ᱚᱱᱟ ᱪᱷᱟᱰᱟ ᱱᱩᱭ ᱡᱚᱠᱷᱚᱱ ᱢᱟᱹᱱᱢᱤ ᱫᱮᱥ ᱫᱤᱥᱳᱢ ᱨᱮᱭ ᱫᱟᱬᱟᱱᱟ ᱵᱚᱸᱜᱟᱜ ᱟᱭ ᱵᱩᱨᱩᱜ ᱟᱭ ᱱᱩᱭᱟᱜ ᱡᱟᱦᱟᱸ ᱮᱛᱚᱢ ᱠᱚᱸᱭᱮ ᱦᱩᱭ ᱞᱮᱱᱠᱷᱟᱱ ᱵᱚᱸᱜᱟᱼᱵᱩᱨᱩ ᱴᱷᱮᱱ ᱚᱱᱟ ᱡᱚᱠᱷᱚᱱ ᱡᱚᱛᱚᱠᱷᱚᱱ ᱞᱟᱹᱴᱩ ᱡᱟᱦᱟᱸ ᱵᱚᱸᱜᱟᱼᱵᱩᱨᱩ ᱦᱩᱭᱩᱜᱼᱟ ᱚᱱᱟ ᱫᱚ ᱵᱟᱦᱟ ᱟᱨ ᱵᱟᱦᱟ ᱵᱮᱲᱦᱟᱭ ᱛᱮ ᱡᱟᱦᱟᱸ ᱛᱤᱱᱟᱹᱜ ᱫᱮᱥ ᱫᱤᱥᱳᱢ ᱨᱮᱱ ᱟᱵᱚ ᱨᱮᱱ ᱵᱚᱸᱜᱟᱼᱵᱩᱨᱩ ᱢᱮᱱᱟᱜ ᱠᱚᱣᱟ ᱱᱩᱠᱩ ᱫᱮᱵᱟ ᱥᱮᱵᱟ ᱨᱮᱱᱟᱜ ᱧᱩᱛᱩᱢ ᱜᱮ ᱦᱩᱭᱩᱜ ᱠᱟᱱᱟ ᱵᱟᱦᱟ ᱵᱤᱱᱛᱤ ᱛᱟᱦᱞᱮ ᱯᱮᱭᱟ ᱦᱩᱭᱱᱟ ᱟᱨ ᱡᱚᱠᱷᱚᱱ ᱫᱮᱥ ᱫᱤᱥᱳᱢ ᱨᱮ ᱱᱩᱱᱟᱹᱜ ᱟᱠᱟᱞ ᱦᱟᱨᱠᱮᱛ ᱫᱟᱜ ᱡᱟᱹᱲᱤ ᱵᱟᱝᱛᱮ ᱱᱚᱝᱠᱟ ᱢᱟᱹᱱᱢᱤ ᱠᱚ ᱠᱚᱥᱴᱚ ᱞᱮᱱᱟ ᱩᱱ ᱡᱚᱠᱷᱮᱡ ᱟᱵᱚ ᱨᱮᱱ ᱵᱚᱸᱜᱟᱼᱵᱩᱨᱩ ᱠᱟᱨᱟᱢ ᱜᱚᱸᱥᱟᱭ ᱨᱩᱯᱛᱮ ᱢᱚᱧᱪᱚ ᱯᱩᱨᱤᱨᱮ ᱟᱬᱜᱚ ᱠᱟᱛᱮᱜ ᱡᱟᱦᱟᱸ ᱠᱟᱨᱟᱢ ᱫᱟᱨᱮ ᱨᱩᱯ ᱨᱮ ᱡᱟᱱᱟᱢ ᱮᱱᱟ ᱮᱵᱚᱝ ᱩᱱᱤᱭᱟᱜ ᱵᱚᱸᱜᱟᱼᱵᱩᱨᱩ ᱤᱫᱤ ᱠᱟᱛᱮᱜ ᱟᱹᱱᱤᱡ ᱵᱟᱹᱱᱤᱡ ᱤᱫᱤ ᱠᱟᱛᱮᱜ ᱡᱟᱦᱟᱸ ᱵᱤᱱᱛᱤ ᱵᱟᱠᱷᱮᱲ ᱦᱩᱭᱩᱜᱼᱟ ᱚᱱᱟᱜᱮ ᱦᱩᱭᱩᱜ ᱠᱟᱱᱟ ᱠᱟᱨᱟᱢ ᱵᱤᱱᱛᱤ ᱛᱟᱦᱞᱮ ᱦᱩᱭᱱᱟ ᱯᱳᱱᱭᱟ ᱟᱵᱟᱨ ᱱᱩᱭ ᱢᱟᱱᱣᱟ ᱡᱚᱠᱷᱚᱱ ᱢᱚᱧᱪᱚ ᱯᱩᱨᱤ ᱡᱟᱱᱟᱢ ᱦᱮᱡ ᱠᱟᱛᱮᱜ ᱱᱩᱭᱟᱜ ᱡᱚᱠᱷᱚᱱ ᱢᱚᱧᱪᱚᱯᱩᱨᱤ ᱨᱮ ᱡᱟᱦᱟᱸ ᱛᱤᱱᱟᱹᱜ ᱠᱟᱹᱢᱤᱦᱚᱨᱟ ᱢᱮᱱᱟᱜ ᱛᱟᱭᱟ ᱡᱟᱱᱟᱢ ᱠᱷᱚᱱ ᱮᱦᱚᱵ ᱠᱟᱛᱮᱜ ᱦᱟᱱᱮ ᱜᱩᱡᱩᱜ ᱫᱷᱟᱹᱨᱤᱡ ᱱᱩᱭᱟᱜ ᱡᱤᱣᱤ ᱡᱚᱛᱟ ᱡᱚᱠᱷᱚᱱ ᱟᱨᱦᱚᱸ ᱡᱤᱣᱤ ᱚᱴᱟᱝ ᱠᱟᱛᱮᱜ ᱡᱤᱣᱤ ᱡᱟᱹᱛᱤ ᱟᱨᱦᱚᱸ ᱪᱟᱸᱫᱳ ᱴᱷᱮᱱ ᱥᱮ ᱴᱷᱟᱹᱠᱩᱨ ᱴᱷᱮᱱ ᱵᱮᱲᱦᱟᱭ ᱠᱟᱛᱮᱜ ᱱᱩᱭᱟᱜ ᱡᱤᱣᱤ ᱡᱚᱛᱟ ᱡᱚᱠᱷᱚᱱ ᱡᱟᱝ ᱵᱟᱦᱟ ᱦᱟᱞᱟᱝ ᱠᱟᱛᱮᱜ ᱛᱮᱞᱠᱚᱯᱤ ᱜᱚᱭᱟ ᱜᱷᱟᱴ ᱨᱮᱠᱚ ᱤᱫᱤ ᱛᱟᱭᱟ ᱟᱨ ᱛᱮᱞᱠᱚᱯᱤ ᱜᱚᱭᱟ ᱜᱷᱟᱴ ᱨᱮ ᱡᱟᱝ ᱵᱟᱦᱟ ᱵᱳᱦᱮᱞ ᱠᱟᱛᱮᱜ ᱩᱱᱤᱭᱟᱜ ᱩᱢᱩᱞ ᱵᱷᱤᱛᱟᱹᱨ ᱛᱮᱵᱚᱱ ᱵᱟᱭᱟ ᱱᱚᱣᱟ ᱤᱫᱤ ᱠᱟᱛᱮᱜ ᱡᱟᱦᱟᱸ ᱵᱤᱱᱛᱤ ᱵᱟᱸᱠᱷᱮᱲ ᱦᱩᱭᱩᱜᱼᱟ ᱱᱚᱣᱟ ᱜᱮ ᱦᱩᱭᱩᱜᱼᱟ ᱵᱷᱟᱸᱰᱟᱱ ᱵᱤᱱᱛᱤ ᱱᱚᱜᱼᱚᱭ ᱡᱮ ᱢᱚᱬᱮ ᱜᱚᱴᱮᱡ ᱵᱤᱱᱛᱤ ᱵᱟᱸᱠᱷᱮᱲ ᱢᱮᱱᱟᱜ ᱫᱚ ᱱᱚᱣᱟ ᱜᱮ ᱡᱚᱢ ᱥᱤᱢ ᱵᱤᱱᱛᱤ ᱛᱮ ᱠᱚ ᱢᱮᱛᱟᱜ ᱠᱟᱱᱟ ᱚᱱᱟ ᱵᱮᱲᱦᱟᱭ ᱛᱮ ᱥᱚᱨᱦᱟᱭ ᱨᱮᱱᱟᱜ ᱡᱟᱦᱟᱸ ᱟᱵᱚᱣᱟᱜ ᱵᱚᱸᱜᱟᱼᱵᱩᱨᱩ ᱦᱩᱭᱩᱜᱼᱟ ᱥᱮᱨᱣᱟ ᱞᱟᱭᱼᱞᱟᱠᱪᱟᱨ ᱮᱱᱮᱡ ᱥᱮᱨᱮᱧ ᱦᱩᱭᱩᱜᱼᱟ ᱱᱚᱣᱟ ᱤᱫᱤ ᱠᱟᱛᱮᱜ ᱜᱟᱞᱢᱟᱨᱟᱣ ᱦᱚᱸᱠᱚ ᱜᱟᱞᱢᱟᱨᱟᱣᱟ ᱥᱚᱨᱦᱟᱭ ᱤᱫᱤ ᱠᱟᱛᱮ ᱛᱷᱩᱛᱤ ᱵᱤᱱᱛᱤ ᱚᱱᱟᱦᱚᱸ ᱥᱚᱦᱨᱟᱭ ᱤᱫᱤ ᱠᱟᱛᱮᱜ ᱱᱚᱝᱠᱟᱱᱟᱜ ᱟᱨᱦᱚᱸ ᱢᱮᱱᱟᱜ ᱜᱮᱭᱟ ᱡᱮ ᱡᱟᱦᱟᱸ ᱫᱚ ᱫᱟᱸᱥᱟᱭ ᱤᱫᱤ ᱠᱟᱛᱮᱜ ᱡᱟᱦᱟᱸ ᱜᱩᱨᱩ ᱪᱮᱞᱟᱣᱟᱜ ᱠᱟᱛᱷᱟ ᱠᱚ ᱟᱬᱛᱤᱭᱟ ᱜᱩᱨᱩ ᱪᱮᱞᱟ ᱟᱥᱮᱱ ᱠᱟᱛᱮᱜ ᱫᱮᱥ ᱫᱤᱥᱚᱢ ᱨᱮ ᱱᱚᱜ ᱚᱭ ᱥᱩᱱᱩᱢ ᱮᱜ ᱟᱥᱮᱱ ᱠᱟᱛᱮᱜ ᱫᱮᱥ ᱫᱤᱥᱚᱢ ᱨᱮ ᱩᱱᱠᱩ ᱮᱜ ᱯᱩᱦᱩ ᱠᱚ ᱟᱬᱜᱚ ᱞᱮᱱ ᱫᱚ ᱡᱤᱵᱟᱱᱩ ᱠᱚ ᱟᱬᱜᱚ ᱞᱮᱱᱫᱚ ᱱᱩᱠᱩ ᱱᱟᱥᱟᱣ ᱠᱟᱛᱮᱜ ᱴᱷᱟᱹᱠᱩᱨᱟᱜ ᱥᱩᱱᱩᱢ ᱫᱮᱥ ᱫᱤᱥᱚᱢ ᱨᱮ ᱟᱥᱮᱱ ᱠᱟᱛᱮᱜ ᱢᱟᱹᱱᱢᱤ ᱡᱚᱠᱷᱚᱱ ᱴᱷᱟᱹᱠᱩᱨᱟᱜ ᱥᱩᱱᱩᱢ ᱥᱤᱸᱫᱩᱨ ᱛᱮᱠᱚ ᱫᱩᱜ ᱞᱮᱱᱟ ᱫᱟᱨᱟᱢ ᱞᱮᱱᱟ ᱠᱚ ᱱᱚᱣᱟ ᱤᱫᱤ ᱠᱟᱛᱮᱜ ᱠᱚ ᱛᱷᱩᱛᱤ ᱜᱮᱭᱟ ᱢᱮᱱᱠᱷᱟᱱ ᱱᱚᱜᱼᱚᱱᱟ ᱤᱫᱤ ᱠᱟᱛᱮᱜ ᱟᱵᱚᱣᱟᱜ ᱱᱚᱣᱟ ᱮᱜ ᱵᱟᱦᱟ ᱨᱮᱭᱟᱜ ᱠᱟᱛᱷᱟ ᱠᱚ ᱜᱟᱞᱚᱪᱟ ᱢᱟ ᱮᱱᱠᱷᱟᱱ ᱡᱚᱦᱟᱨ ᱜᱮ